ᱚᱲᱟᱜ ᱨᱮ ᱡᱮᱞᱮᱠᱟ ᱫᱚᱦᱚ ᱠᱚᱣᱟ ᱵᱚ ᱥᱤᱢ ᱜᱮᱣ ᱢᱮᱨᱚᱢ ᱥᱩᱠᱨᱤ ᱥᱮᱞᱮᱠᱟ ᱜᱮ ᱥᱮᱞᱮᱠᱟ ᱠᱚ ᱫᱚᱦᱚ ᱠᱚᱞᱟ ᱦᱚ ᱯᱚᱭᱥᱟ ᱴᱟᱠᱟ ᱞᱟᱜᱟᱜᱼᱟ ᱢᱟᱱᱮ ᱱᱩᱠᱩ ᱡᱩᱫᱤ ᱨᱩᱭᱟᱹᱜ ᱟᱠᱚ ᱛᱚᱠᱷᱚᱱ ᱯᱚᱭᱥᱟ ᱠᱚ ᱮᱢᱟᱞᱟ ᱠᱚ ᱦᱩᱭᱩᱜ ᱛᱟᱠᱚᱣᱟ ᱨᱩᱭᱟᱹ ᱨᱟᱱ ᱠᱚ ᱚᱥᱩᱫᱽ ᱠᱚ ᱡᱚᱠᱷᱚᱱᱮ ᱠᱤᱨᱤᱨ ᱟᱜᱩᱭᱟ ᱛᱚ ᱛᱚᱠᱷᱚᱱᱤ ᱟᱫᱚ ᱱᱤᱠᱩ ᱦᱤᱞᱳᱜ ᱡᱩᱫᱤ ᱥᱚᱨᱠᱟᱨ ᱠᱷᱚᱱᱟ ᱡᱩᱫᱤ ᱯᱚᱭᱥᱟ ᱠᱚ ᱮᱢᱚᱜ ᱟᱠᱚ ᱵᱟᱝ ᱠᱮᱵᱚᱞ ᱤᱱᱟᱹᱜ ᱠᱷᱚᱨᱪᱟ ᱵᱟᱭ ᱦᱩᱭᱩᱜ ᱛᱟᱵᱚᱱᱟ ᱪᱮᱫ ᱵᱟ ᱠᱷᱚᱨᱪᱟ ᱦᱩᱭᱩᱜ ᱛᱟᱵᱚᱛᱮ ᱠᱷᱚᱨᱪᱟ ᱜᱮ ᱵᱟᱭ ᱦᱩᱭᱩᱜ ᱛᱟᱵᱚ ᱪᱮᱠᱟ ᱠᱷᱚᱨᱪᱟ ᱦᱩᱭᱩᱜ ᱛᱟᱵᱚ ᱛᱮ ᱩᱱᱠᱩ ᱜᱮ ᱥᱚᱵ ᱠᱤᱪᱷᱩ ᱠᱚ ᱨᱟᱱ ᱟᱢᱟ ᱠᱚ ᱡᱚᱢ ᱱᱩ ᱩᱱᱠᱩ ᱡᱩᱫᱤ ᱟᱢᱟᱜ ᱠᱚᱛᱮ ᱡᱚᱢᱟᱱᱟ ᱠᱚ ᱠᱮᱵᱚᱜ ᱟᱱᱤᱡ ᱟᱯᱱᱟ ᱠᱷᱚᱱᱤ ᱠᱷᱚᱨᱪᱟ ᱵᱟᱝ ᱞᱟᱜᱟᱜ ᱛᱟᱵᱚᱣᱟ ᱟᱨ ᱵᱮᱥ ᱟᱹᱥᱩᱞ ᱠᱟᱛᱮ ᱦᱩᱭᱩᱜ ᱠᱚᱨᱛᱮ ᱟᱵᱚ ᱦᱩᱭᱩᱜ ᱠᱟᱛᱮ ᱡᱮ ᱟᱵᱚ ᱜᱮ ᱦᱩᱭᱩᱜ ᱠᱚ ᱛᱩᱵᱤ ᱟᱨ ᱱᱤᱠᱩ ᱡᱩᱫᱤ ᱡᱚᱥ ᱱᱚᱣᱟ ᱫᱚ ᱡᱚᱥ ᱢᱮᱛᱟᱜ ᱠᱟᱱᱟᱹᱧᱱᱩᱠᱩ ᱡᱩᱫᱤ ᱫᱚᱦᱚ ᱠᱟᱛᱮ ᱦᱟᱨᱟ ᱠᱟᱛᱮ ᱫᱚᱦᱚ ᱠᱚᱣᱟ ᱵᱚ ᱟᱹᱠᱨᱤᱧ ᱥᱳᱢᱳᱭ ᱟᱵᱚ ᱯᱚᱭᱥᱟ ᱧᱟᱢ ᱠᱮᱫᱟ ᱵᱚ ᱴᱷᱤᱠ ᱟᱪᱷᱮ ᱯᱚᱭᱥᱟ ᱱᱟᱢᱠᱮᱫᱟᱵᱚ ᱟᱨ ᱥᱤᱢ ᱡᱮᱞᱮᱠᱟ ᱦᱟᱨᱟ ᱠᱟᱛᱮᱫ ᱫᱚ ᱡᱚᱢ ᱱᱟᱢ ᱮᱫᱟᱵᱚ ᱟᱨ ᱩᱱᱠᱩ ᱴᱷᱮᱱ ᱠᱷᱚᱱ ᱵᱤᱞᱮ ᱦᱚᱸ ᱱᱟᱢ ᱮᱫᱟ ᱵᱚ ᱥᱚᱵᱤ ᱟᱵᱚ ᱟᱯᱱᱟᱜ ᱞᱟᱵᱽ ᱢᱮᱱᱟᱜ ᱛᱟᱵᱚ ᱵᱚᱞᱮ ᱱᱩᱠᱩ ᱠᱚ ᱫᱚᱦᱚ ᱠᱚᱣᱟᱵᱚ ᱚᱱᱟ ᱜᱮᱛᱚ ᱢᱤᱫᱴᱮᱱ ᱡᱚᱥ ᱦᱩᱭᱩᱜ ᱠᱟᱱᱟ